ᱦᱮᱸ ᱱᱤᱭᱟᱹ ᱫᱚ ᱴᱷᱤᱠ ᱠᱟᱛᱷᱟ ᱠᱟᱱ ᱜᱮᱭᱟ ᱤᱧ ᱮᱴᱟᱜ ᱦᱚᱲᱟᱜ ᱵᱟᱜᱟᱱ ᱨᱚᱦᱚᱭ ᱥᱚᱢᱚᱭ ᱦᱚᱧ ᱜᱚᱲᱚ ᱵᱟᱲᱟ ᱟᱠᱟᱫ ᱠᱚᱣᱟ ᱵᱤᱥᱮᱥ ᱠᱚᱨᱮ ᱤᱧ ᱨᱮᱱ ᱢᱤᱫᱴᱮᱱ ᱜᱟᱛᱮ ᱠᱚᱲᱟ ᱛᱟᱦᱮᱸ ᱠᱟᱱᱟᱭ ᱩᱱᱠᱩ ᱵᱟᱜᱟᱱ ᱠᱚ ᱨᱚᱦᱚᱭᱮᱫ ᱛᱟᱦᱮᱸ ᱠᱟᱱᱟ ᱩᱱ ᱥᱚᱢᱚᱭ ᱤᱧᱤᱧ ᱜᱚᱲᱚ ᱟᱫ ᱠᱚ ᱛᱟᱸᱦᱮᱱᱟ ᱫᱚ ᱚᱱᱠᱟ ᱞᱮᱠᱟᱱ ᱴᱤᱯᱥ ᱫᱚ ᱵᱚᱞᱮ ᱵᱟᱹᱧ ᱮᱢ ᱠᱟᱫ ᱠᱚᱣᱟ ᱛᱚᱵᱮ ᱱᱤᱭᱟᱹ ᱜᱤᱧ ᱞᱟᱹᱭ ᱟᱠᱟᱫ ᱠᱚᱣᱟ ᱱᱤᱭᱟᱹ ᱠᱷᱚᱡ ᱦᱚᱸ ᱰᱷᱮᱨ ᱵᱚᱞᱮ ᱫᱤᱱ ᱫᱤᱱᱛᱮ ᱵᱚᱨᱪᱷᱚᱨ ᱵᱚᱪᱷᱚᱨᱛᱮ ᱱᱤᱭᱟᱹ ᱵᱟᱜᱟᱱ ᱨᱮᱭᱟᱜ ᱯᱚᱨᱤᱢᱟᱱ ᱫᱚ ᱰᱷᱮᱨ ᱦᱩᱭᱩᱜᱼᱟ ᱥᱮ ᱫᱟᱨᱮ ᱥᱚᱝᱠᱠᱷᱟ ᱰᱷᱮᱨ ᱤᱫᱤ ᱦᱩᱭᱩᱜᱼᱟ ᱱᱤᱭᱟᱹᱜᱮ ᱵᱚᱞᱮ ᱱᱚᱝᱠᱟ ᱞᱮᱠᱟᱱᱟᱜ ᱠᱟᱛᱷᱟ ᱫᱚ ᱫᱤᱥᱟᱹ ᱫᱚᱧ ᱫᱤᱥᱟᱹ ᱫᱟᱨᱟᱢ ᱮᱫᱟ ᱱᱚᱣᱟᱜᱤᱧ ᱞᱟᱹᱭᱟᱫ ᱠᱚ ᱛᱟᱸᱦᱮᱱᱟ